ᱦᱮᱸ ᱤᱧ ᱯᱮᱥᱟᱨ ᱠᱩᱠᱟᱨ ᱤᱧ ᱵᱮᱣᱦᱟᱨ ᱟᱠᱟᱫᱟ ᱟᱨ ᱮᱠᱮᱱ ᱥᱟᱢᱟᱱ ᱨᱮᱫᱚ ᱵᱟᱝ ᱤᱧ ᱤᱥᱤᱱᱟ ᱡᱚᱢ ᱦᱚᱸ ᱠᱩᱥᱤᱭᱟᱜᱼᱟ ᱪᱮᱫᱟᱜ ᱥᱮ ᱡᱩᱫᱤ ᱚᱠᱛᱚ ᱱᱟᱹᱯᱤᱫ ᱵᱟᱢ ᱡᱚᱢᱟ ᱛᱟᱦᱚᱞᱮ ᱦᱚᱲᱢᱚ ᱵᱟ ᱲᱤᱡᱚᱜᱼᱟ ᱚᱱᱟᱛᱮ ᱡᱚᱢ ᱫᱚ ᱮᱠᱟᱞ ᱡᱩᱨᱩᱲ ᱜᱮᱭᱟ

ᱡᱟᱸᱦᱟᱱᱟᱜ ᱤᱥᱤᱱ ᱞᱟᱦᱟᱨᱮ ᱵᱟ ᱲᱟᱭ ᱞᱮᱜᱟᱜ ᱞᱟ ᱠᱛᱤ ᱢᱮᱱᱟᱜᱼᱟ ᱡᱮ ᱚᱱᱟ ᱫᱚ ᱚᱠᱟᱞᱮᱠᱟ ᱠᱚ ᱤᱥᱤᱱᱟ ᱟᱨ ᱪᱮᱫ ᱪᱮᱫ ᱠᱚ ᱞᱟᱜᱟᱜᱼᱟ ᱡᱩᱫᱤ ᱚᱝᱠᱟ ᱢᱚᱛᱚ ᱵᱟᱢ ᱤᱥᱤᱱᱟ ᱛᱟᱦᱚᱞᱮ ᱚᱱᱟ ᱨᱮᱱᱟᱜ ᱥᱤᱵᱤᱞ ᱫᱚ ᱵᱷᱮᱜᱟᱨᱚᱜ ᱜᱮᱭᱟ ᱡᱮᱢᱚᱱ ᱡᱩᱫᱤ ᱟᱢ ᱡᱤᱞ ᱮᱢ ᱩᱛᱩᱭᱟ ᱡᱩᱫᱤ ᱥᱩᱱᱩᱢ ᱵᱟᱝ ᱮᱢ ᱠᱟᱛᱮ ᱡᱤᱞ ᱞᱟᱦᱟ ᱜᱮᱢ ᱮᱢᱟ ᱛᱟᱦᱚᱞᱮ ᱚᱱᱟ ᱫᱚ ᱵᱟᱝ ᱥᱤᱵᱤᱞᱚᱜᱼᱟ ᱥᱮ ᱟᱢ ᱯᱮᱭᱟᱸᱡᱽ ᱵᱟᱝ ᱮᱢ ᱠᱟᱛᱮ ᱞᱟᱦᱟ ᱞᱟᱦᱟ ᱨᱮᱜᱮ ᱡᱤᱞ ᱮᱢ ᱮᱢᱟ ᱟᱨ ᱱᱚᱣᱟ ᱨᱮᱢ ᱤᱭᱟᱹᱭᱟ ᱟᱨ ᱡᱩᱫᱤ ᱯᱚᱨᱮᱢ ᱮᱢᱟ ᱛᱚ ᱯᱮᱭᱟᱸᱡᱽ ᱴᱷᱤᱠ ᱴᱷᱟᱠ ᱢᱮᱥᱟᱜᱼᱟ ᱚᱱᱟᱛᱮ ᱩᱛᱩ ᱦᱚᱸ ᱵᱟᱝ ᱥᱚᱲᱚᱢᱚᱜᱼᱟ